ᱠᱚᱞᱯᱚᱱᱟ ᱪᱟᱣᱞᱟ ᱥᱩᱱᱤᱛᱟ ᱨᱟᱠᱮᱥ ᱥᱚᱨᱢᱟ ᱱᱩᱠᱩ ᱫᱚ ᱡᱟᱛᱨᱤᱠ ᱠᱚ ᱪᱟᱞᱟᱣ ᱞᱮᱱᱟ ᱟᱨ ᱠᱚᱞᱯᱚᱱᱟ ᱪᱟᱣᱞᱟ ᱫᱚ ᱯᱳᱭᱞᱳᱭ ᱪᱟᱞᱟᱣ ᱞᱮᱱᱟ ᱤᱱᱟᱹ ᱯᱚᱨᱮ ᱥᱩᱱᱤᱛᱟ ᱟᱨ ᱨᱟᱠᱮᱥ ᱥᱚᱨᱢᱟ ᱫᱚ ᱠᱚᱲᱟ ᱨᱮ ᱯᱳᱭᱞᱳᱭ ᱪᱟᱞᱟᱣ ᱞᱮᱱᱟ ᱟᱨ ᱱᱩᱠᱩ ᱠᱚᱫᱚ ᱟᱵᱚ ᱵᱷᱟᱨᱚᱛ ᱫᱤᱥᱚᱢ ᱠᱚ ᱜᱚᱨᱚᱵᱽ ᱞᱮᱫ ᱛᱟᱦᱮᱸᱫ ᱚᱱᱟᱛᱮ ᱟᱞᱮ ᱦᱚᱸ ᱱᱩᱠᱩ ᱠᱚ ᱧᱮᱞ ᱛᱮ ᱱᱚᱝᱠᱟ ᱞᱮ ᱵᱩᱡᱷᱟᱹᱣᱟ ᱡᱮ ᱟᱵᱚ ᱦᱚᱸ ᱱᱩᱠᱩ ᱞᱮᱠᱟ ᱡᱟᱛᱨᱤᱠ ᱪᱟᱞᱟᱣ ᱠᱟᱛᱮᱫ ᱟᱵᱚ ᱥᱤᱧᱚᱛ ᱫᱤᱥᱚᱢ ᱨᱮᱱᱟᱜ ᱜᱚᱨᱚᱵᱽ ᱵᱚᱱ ᱵᱮᱱᱟᱣᱟ ᱟᱨ ᱟᱞᱮ ᱢᱟ ᱥᱤᱧ ᱚᱛ ᱫᱤᱥᱚᱢ ᱨᱮᱱ ᱛᱟᱦᱮᱱ ᱦᱚᱲ ᱟᱨ ᱱᱩᱠᱩ ᱞᱮᱠᱟ ᱧᱮᱞ ᱠᱟᱛᱮᱫ ᱜᱮ ᱟᱞᱮ ᱦᱚᱸ ᱟᱹᱰᱤ ᱡᱳᱨ ᱞᱮ ᱠᱩᱨᱩᱢᱩᱴᱩᱭᱟ ᱟᱨ ᱱᱩᱠᱩ ᱞᱮᱠᱟᱜᱮ ᱟᱞᱮ ᱡᱟᱛᱨᱤᱠ ᱞᱮ ᱥᱮᱱᱚᱜᱼᱟ ᱡᱮ ᱟᱵᱚ ᱵᱷᱟᱨᱚᱛ ᱫᱤᱥᱚᱢ ᱦᱚᱸ ᱱᱚᱝᱠᱟᱜᱮ ᱟᱨᱦᱚᱸ ᱵᱚᱱ ᱜᱚᱜ ᱨᱩᱣᱟᱹᱲᱟ ᱡᱮ ᱡᱟᱦᱟᱸ ᱛᱤᱱᱟᱹᱜ ᱜᱮ ᱢᱮᱱᱟᱜ ᱞᱮ ᱟᱞᱮ ᱥᱟᱱᱟᱢ ᱠᱚᱜᱮ ᱱᱚᱝᱠᱟ ᱞᱮ ᱩᱭᱦᱟᱹᱨᱟ ᱡᱮ ᱟᱵᱚ ᱠᱚᱦᱚᱸ ᱵᱚᱱ ᱱᱩᱠᱩ ᱞᱮᱠᱟᱜᱮ ᱩᱥᱟᱹᱨᱟ ᱥᱟᱺᱦᱤᱡ ᱵᱚᱱ ᱪᱷᱩᱴᱟᱹᱜᱼᱟ ᱟᱨ ᱟᱵᱚ ᱦᱚᱸᱵᱚᱱ ᱜᱚᱨᱚᱵᱽ ᱨᱩᱣᱟᱹᱲᱟ